ᱟᱵᱚ ᱥᱟᱱᱛᱟᱞ ᱥᱚᱢᱟᱡᱽ ᱨᱮ ᱧᱮᱞᱚᱜ ᱠᱟᱱᱟ ᱟᱵᱚᱣᱟᱜ ᱠᱟᱞᱪᱟᱨ ᱵᱚᱸᱜᱟᱵᱩᱨᱩ ᱨᱮᱦᱚᱸ ᱦᱟᱺᱰᱤ ᱯᱟᱹᱣᱨᱟᱹ ᱵᱟᱯᱞᱟ ᱵᱤᱦᱟᱹ ᱨᱮᱦᱚᱸ ᱦᱟᱺᱰᱤ ᱯᱟᱹᱣᱨᱟᱹ ᱵᱷᱟᱸᱰᱟᱱ ᱜᱩᱨ ᱨᱮᱦᱚᱸ ᱦᱟᱺᱰᱤ ᱯᱟᱹᱣᱨᱟᱹ ᱡᱟᱦᱟᱸ ᱞᱟᱹᱠᱛᱤᱜ ᱠᱟᱱᱟ ᱚᱱᱟ ᱠᱷᱚᱱ ᱵᱟᱲᱛᱤ ᱵᱚᱱ ᱵᱮᱵᱚᱦᱟᱨᱟ ᱪᱮᱫᱟᱜ ᱥᱮ ᱧᱮᱞᱚᱜ ᱠᱟᱱᱟ ᱴᱚᱴᱷᱟ ᱠᱚᱨᱮ ᱦᱟᱲᱟᱢ ᱫᱩᱲᱩᱢ ᱠᱷᱚᱱ ᱮᱛᱚᱦᱚᱵ ᱠᱟᱛᱮ ᱠᱟᱹᱴᱤᱡ ᱠᱟᱹᱴᱤᱡ ᱜᱤᱫᱽᱨᱟᱹ ᱠᱚᱦᱚᱸ ᱠᱚ ᱧᱩ ᱪᱮᱫ ᱮᱫᱼᱟ ᱚᱱᱟ ᱧᱩ ᱠᱷᱟᱹᱛᱤᱨ ᱜᱮ ᱟᱵᱚᱣᱟᱜ ᱥᱚᱢᱟᱡᱽ ᱫᱚ ᱵᱟᱹᱲᱤᱡ ᱥᱮᱫ ᱜᱮ ᱪᱟᱞᱟᱜ ᱠᱟᱱᱟ ᱡᱟᱦᱟᱸ ᱴᱩᱠᱩ ᱵᱚᱱ ᱨᱳᱡᱽᱜᱟᱨᱮᱫᱼᱟ ᱚᱱᱟ ᱠᱷᱚᱱ ᱧᱩ ᱛᱮᱜᱮ ᱵᱤᱥᱤ ᱵᱚᱱ ᱚᱴᱟᱝᱮᱫᱟ ᱚᱱᱟᱛᱮ ᱱᱤᱛᱳᱜ ᱦᱚᱸ ᱟᱵᱚᱣᱟᱜ ᱥᱚᱢᱟᱡᱽ ᱫᱚ ᱚᱱᱟ ᱠᱚ ᱠᱷᱟᱹᱛᱤᱨ ᱜᱮ ᱵᱟᱹᱲᱤᱡ ᱥᱮᱫ ᱫᱷᱮᱨ ᱜᱮ ᱴᱷᱮᱞᱟᱜ ᱠᱟᱱᱟ